ᱱᱚᱰᱮ ᱧᱮᱞᱚᱜ ᱠᱟᱱᱟ ᱡᱮ ᱟᱵᱚᱫᱚ ᱩᱱᱟᱹᱜ ᱵᱮᱥᱤ ᱫᱟᱬᱟᱱ ᱯᱟᱹᱨᱟᱠᱟᱹᱣ ᱦᱚᱲ ᱫᱚᱵᱚᱱ ᱵᱟᱝ ᱠᱟᱱᱟ ᱥᱮ ᱟᱵᱚᱣᱟᱜ ᱫᱚ ᱡᱚᱛᱷᱮᱥᱴᱚ ᱚᱲᱟᱜ ᱨᱮ ᱦᱤᱱᱟᱹ ᱱᱤᱭᱟᱹ ᱠᱟᱢᱤ ᱚᱠᱛᱚ ᱦᱚᱸ ᱞᱟᱜᱟᱜ ᱜᱮᱭᱟ ᱠᱷᱟᱱ ᱟᱵᱚ ᱫᱚ ᱫᱟᱬᱟᱱ ᱞᱟᱹᱜᱤᱫ ᱠᱷᱩᱵ ᱮᱠᱴᱟ ᱥᱚᱢᱚᱭ ᱫᱚ ᱵᱟᱝ ᱵᱚᱱ ᱧᱟᱢᱟ ᱚᱱᱟᱞᱮᱠᱟᱛᱮ ᱠᱷᱩᱵ ᱩᱪᱤᱛ ᱨᱮ ᱡᱟᱦᱟᱸᱠᱚ ᱥᱚᱢᱚᱭ ᱵᱚᱱ ᱧᱟᱢᱟ ᱥᱮ ᱮᱠᱫᱚᱢ ᱥᱟᱡᱟᱣ ᱥᱟᱯᱲᱟᱣ ᱠᱟᱛᱮᱫ ᱡᱮ ᱥᱩᱢᱩᱫᱨᱚ ᱫᱟᱬᱟᱱ ᱵᱚᱱ ᱪᱟᱞᱟᱜᱼᱟ ᱱᱚᱝᱠᱟᱱᱟᱜ ᱫᱚ ᱦᱟᱸᱜ ᱟᱵᱚᱣᱟᱜ ᱥᱟᱶᱛᱟ ᱵᱷᱤᱛᱨᱤ ᱨᱮᱫᱚ ᱠᱷᱩᱵ ᱟᱹᱛᱩ ᱚᱲᱟᱜ ᱦᱚᱲ ᱫᱚ ᱠᱷᱩᱵ ᱠᱚᱢᱜᱮ ᱱᱚᱣᱟ ᱪᱤᱱᱛᱟᱹ ᱵᱷᱟᱵᱱᱟ ᱨᱮᱫᱚ ᱢᱮᱱᱟᱜ ᱠᱚ ᱛᱟᱵᱚᱱᱟ ᱛᱚᱵᱮ ᱦᱮᱸ ᱥᱚᱢᱚᱭᱥᱩᱡᱳᱜᱽ ᱦᱩᱭ ᱞᱮᱱᱠᱷᱟᱱ ᱡᱮᱦᱮᱛᱩ ᱱᱚᱣᱟ ᱮᱞᱟᱠᱟ ᱨᱮᱫᱚ ᱥᱩᱢᱩᱫᱨᱚ ᱵᱟᱹᱱᱩᱜ ᱟᱠᱟᱫᱟ ᱥᱮ ᱫᱚᱨᱭᱟ ᱵᱟᱹᱱᱩᱜ ᱟᱠᱟᱫᱟ ᱚᱱᱟ ᱞᱮᱠᱟᱛᱮ ᱥᱩᱢᱩᱫᱨᱚ ᱧᱮᱞ ᱨᱮᱱᱟᱜ ᱦᱚᱸ ᱢᱤᱫᱴᱟᱱ ᱥᱟᱫᱽ ᱥᱚᱠ ᱫᱚ ᱢᱟᱹᱱᱢᱤᱭᱟᱜ ᱢᱮᱱᱟᱜᱼᱟ ᱥᱮ ᱟᱹᱛᱩ ᱦᱚᱲᱟᱜ ᱢᱮᱱᱟᱜ ᱜᱮᱭᱟ

ᱱᱚᱰᱮ ᱵᱩᱨᱩ ᱫᱟᱲᱟᱱ ᱨᱮᱱᱟᱜ ᱠᱟᱛᱷᱟ ᱡᱟᱦᱟᱸ ᱦᱤᱡᱩᱜ ᱠᱟᱱᱟ ᱡᱮ ᱵᱩᱨᱩ ᱫᱟᱬᱟᱱ ᱫᱚ ᱱᱚᱰᱮᱨᱮᱱ ᱦᱚᱲᱟᱜ ᱫᱚ ᱵᱤᱥᱮᱥ ᱠᱟᱭᱛᱮ ᱵᱩᱨᱩ ᱫᱚ ᱱᱤᱛᱚᱜ ᱫᱚᱭᱱᱚᱱᱫᱤᱱ ᱜᱮᱠᱚ ᱫᱟᱬᱟᱱ ᱠᱟᱱ ᱜᱮᱭᱟ ᱚᱠᱚᱭ ᱫᱚ ᱢᱤᱦᱩ ᱢᱮᱨᱚᱢ ᱤᱫᱤ ᱠᱟᱛᱮᱫ ᱚᱠᱚᱭ ᱫᱚ ᱥᱟᱦᱟᱱ ᱥᱟᱠᱟᱢ ᱤᱫᱤ ᱠᱟᱛᱮᱫ ᱚᱠᱚᱭᱫᱚ ᱥᱮᱸᱫᱽᱨᱟ ᱠᱟᱨᱠᱟ ᱤᱫᱤ ᱠᱟᱛᱮᱫ ᱵᱩᱨᱩ ᱫᱚᱠᱚ ᱫᱟᱬᱟᱱ ᱠᱟᱱ ᱜᱮᱭᱟ ᱚᱱᱟ ᱞᱮᱠᱟᱛᱮ ᱱᱚᱰᱮᱱ ᱦᱚᱲᱟᱜ ᱫᱚ ᱵᱩᱨᱩ ᱫᱟᱬᱟᱱ ᱪᱮᱛᱟᱱ ᱨᱮᱫᱚ ᱡᱮᱢᱚᱱ ᱮᱴᱟᱜ ᱵᱩᱨᱩ ᱠᱚ ᱦᱮᱱᱟᱜ ᱟᱠᱟᱫᱼᱟ ᱚᱱᱛᱮ ᱞᱩᱜᱩ ᱵᱩᱨᱩ ᱮᱢᱟᱱ ᱵᱩᱨᱩ ᱠᱚ ᱡᱟᱦᱟᱸ ᱢᱮᱱᱟᱜ ᱟᱠᱟᱫᱟ ᱱᱚᱣᱟ ᱵᱩᱨᱩ ᱠᱚ ᱧᱮᱞ ᱞᱟᱹᱜᱤᱫ ᱫᱚ ᱥᱟᱫᱽ ᱥᱚᱠ ᱫᱚ ᱢᱮᱱᱟᱜ ᱜᱮᱭᱟ ᱵᱟ ᱟᱵᱚᱣᱟᱜ ᱡᱟᱦᱟᱸ ᱫᱚ ᱢᱟᱱᱮ ᱳᱭᱛᱤᱦᱟᱥᱤᱠ ᱡᱟᱭᱜᱟ ᱡᱟᱦᱟᱸ ᱫᱚ ᱱᱟᱜᱟᱢᱤᱭᱟᱹ ᱴᱷᱟᱶ ᱵᱚᱱ ᱢᱮᱛᱟᱜ ᱠᱟᱱᱟ ᱱᱚᱣᱟ ᱴᱷᱟᱶ ᱠᱚᱦᱚᱸ ᱢᱤᱫ ᱵᱟᱨᱫᱷᱟᱣ ᱧᱮᱞ ᱠᱟᱜ ᱫᱚ ᱞᱟᱹᱠᱛᱤ ᱠᱟᱱᱟ ᱡᱮᱢᱚᱱ ᱱᱚᱰᱮ ᱦᱩᱭᱩᱜ ᱠᱟᱱ ᱛᱟᱦᱮᱱᱟ ᱟᱵᱚᱣᱟᱜ ᱛᱮᱞᱠᱩᱯᱤ ᱵᱟᱨᱱᱤᱜᱷᱟᱴ ᱱᱚᱛᱮ ᱟᱡᱳᱫᱤᱭᱟᱹ ᱥᱩᱛᱟᱹᱱ ᱴᱟᱺᱰᱤ ᱚᱱᱛᱮ ᱞᱩ ᱜᱩᱵᱩᱨᱩ ᱱᱚᱝᱠᱟᱱ ᱡᱟᱦᱟᱸ ᱟᱵᱚᱣᱟᱜ ᱱᱟᱜᱟᱢᱟᱱ ᱴᱷᱟᱶ ᱠᱚ ᱢᱮᱱᱟᱜ ᱟᱠᱟᱫᱟ ᱱᱚᱣᱟ ᱴᱷᱟᱶ ᱠᱚᱦᱚᱸ ᱥᱮᱱᱚᱜ ᱫᱚ ᱥᱟᱱᱟᱣ ᱜᱮᱭᱟ ᱢᱮᱱᱠᱷᱟᱱ ᱚᱠᱛᱚ ᱠᱚ ᱥᱟᱶᱛᱮ ᱠᱟᱹᱣᱰᱤ ᱟᱱᱟᱴ ᱠᱚᱦᱚᱸ ᱡᱩᱫᱤ ᱵᱟᱝ ᱛᱟᱦᱮᱱᱟ ᱛᱟᱦᱚᱞᱮ ᱠᱷᱟᱱ ᱟᱨ ᱜᱟᱛᱮ ᱜᱟᱯᱟᱛᱮ ᱠᱚᱦᱚᱸ ᱡᱚᱴᱟᱣ ᱠᱚᱦᱚᱸ ᱡᱩᱫᱤ ᱠᱚ ᱧᱟᱢᱚᱜᱼᱟ ᱠᱷᱟᱱ ᱥᱮᱱᱚᱜ ᱫᱚ ᱦᱩᱭᱩᱜ ᱜᱮᱭᱟ ᱛᱚᱻ ᱱᱚᱣᱟ ᱫᱷᱚᱨᱚᱢ ᱴᱷᱟᱶ ᱠᱚᱫᱚ ᱥᱮᱱᱚᱜ ᱦᱤᱡᱩᱜ ᱚᱵᱚᱥᱥᱚᱭ ᱫᱚᱨᱠᱟᱨ ᱠᱟᱱᱟ ᱠᱟᱨᱚᱱ ᱫᱷᱚᱨᱚᱢ ᱴᱷᱟᱶ ᱨᱮ ᱟᱵᱚ ᱡᱩᱫᱤ ᱵᱟᱝᱵᱚᱱ ᱵᱮᱣᱦᱟᱨᱟ ᱛᱟᱦᱚᱞᱮ ᱚᱱᱟ ᱫᱷᱚᱨᱚᱢ ᱴᱷᱟᱶ ᱠᱚᱫᱚ ᱮᱴᱟᱜ ᱦᱚᱲ ᱠᱚ ᱵᱮᱣᱦᱟᱨᱟ ᱚᱱᱟᱞᱮᱠᱟᱛᱮ ᱫᱷᱚᱨᱚᱢ ᱴᱷᱟᱶ ᱫᱚ ᱚᱵᱚᱥᱥᱚᱭᱜᱮ ᱟᱵᱚᱣᱟᱜ ᱥᱮᱱᱚᱜ ᱨᱮᱱᱟᱜ ᱫᱚᱨᱠᱟᱨ ᱢᱮᱱᱟᱜ ᱟᱠᱟᱫᱼᱟ ᱟᱵᱚᱣᱟᱜ ᱟᱨ ᱱᱚᱝᱠᱟ ᱯᱮᱲᱟ ᱯᱟᱹᱲᱦᱟᱹᱜ ᱚᱲᱟᱜ ᱠᱚ ᱢᱟᱵᱚᱱ ᱢᱟᱱᱮ ᱯᱨᱚᱭᱳᱡᱚᱱ ᱵᱤᱥᱮᱥ ᱨᱮᱵᱚᱱ ᱥᱮᱱᱚᱜ ᱦᱤᱡᱩᱜ ᱠᱟᱱ ᱜᱮᱭᱟ ᱱᱚᱣᱟ ᱠᱚᱫᱚ ᱟᱨ ᱵᱟᱫ ᱛᱚ ᱵᱟᱝ ᱜᱟᱱᱚᱜᱼᱟ ᱛᱚᱵᱮ ᱡᱚᱠᱷᱚᱱ ᱡᱮᱢᱚᱱ ᱟᱵᱚᱣᱟᱜ ᱚᱠᱛᱚ ᱠᱩᱞᱟᱹᱜᱼᱟ ᱚᱱᱠᱟ ᱞᱮᱠᱟᱜᱮ ᱯᱮᱲᱟ ᱚᱲᱟᱜ ᱠᱚᱫᱚᱵᱚᱱ ᱥᱮᱱᱚᱜ ᱦᱤᱡᱩᱜᱼᱟ